ᱟᱞᱮ ᱫᱚ ᱢᱟᱲᱟᱝ ᱠᱷᱚᱱ ᱡᱟᱦᱟᱸ ᱞᱮᱠᱟ ᱠᱚ ᱵᱚᱸᱜᱟᱼᱵᱳᱨᱳ ᱟᱹᱜᱩ ᱠᱟᱜ ᱦᱟᱯᱲᱟᱢ ᱠᱚ ᱚᱱᱟ ᱦᱤᱥᱟᱹᱵ ᱜᱮ ᱱᱤᱛᱚᱜ ᱦᱚᱞᱮ ᱵᱚᱸᱜᱟ ᱵᱳᱨᱳ ᱟᱹᱜᱩᱭᱮᱜᱼᱟ ᱡᱮᱢᱚᱱ ᱥᱚᱦᱨᱟᱭ ᱨᱮ ᱠᱩᱞᱦᱤ ᱠᱷᱚᱱ ᱦᱚᱞᱚᱝ ᱛᱮ ᱚᱞ ᱚᱞᱛᱮ ᱜᱚᱲᱟ ᱦᱟᱹᱵᱤᱡ ᱠᱚ ᱚᱞ ᱤᱫᱤᱭᱟ ᱟᱫᱚ ᱜᱚᱲᱟ ᱫᱩᱣᱟᱹᱨ ᱨᱮ ᱦᱩᱲᱩ ᱵᱤᱱᱰᱟᱹ ᱥᱤᱫᱩᱵ ᱠᱟᱜ ᱟᱞᱮ ᱟᱨ ᱚᱱᱠᱟᱛᱮ ᱰᱟᱹᱝᱨᱤ ᱞᱮ ᱟᱲᱟᱜ ᱚᱰᱳᱠ ᱠᱚᱣᱟ ᱚᱱᱟ ᱥᱤᱫᱩᱜ ᱦᱳᱲᱳ ᱫᱚ ᱞᱮᱵᱮᱫ ᱞᱚᱴᱚᱢ ᱤᱫᱤᱭᱟᱠᱤᱱ ᱟᱨ ᱠᱤᱱ ᱡᱚᱢ ᱛᱟᱨᱟᱭᱢᱟ ᱟᱨ ᱞᱚᱴᱟ ᱫᱟᱜ ᱢᱤᱫᱴᱤᱡ ᱦᱟᱺᱰᱤ ᱢᱤᱫᱴᱤᱡ ᱞᱚᱴᱟ ᱨᱮ ᱦᱟᱺᱰᱤ ᱢᱤᱫᱴᱤᱡ ᱞᱚᱴᱟ ᱨᱮ ᱫᱟᱜ ᱫᱟᱜ ᱫᱚ ᱠᱩᱞᱦᱤ ᱫᱩᱣᱟᱹᱨ ᱨᱮ ᱟᱨ ᱦᱟᱺᱰᱤ ᱫᱚ ᱜᱚᱲᱟ ᱫᱩᱣᱟᱹᱨ ᱨᱮ ᱚᱱᱠᱟ ᱞᱮ ᱛᱤᱨᱯᱤ ᱟᱠᱚᱣᱟ ᱚᱱᱠᱟ ᱛᱮᱞᱮ ᱟᱲᱟᱜ ᱚᱰᱳᱠ ᱠᱚᱣᱟ ᱡᱮᱢᱚᱱ ᱟᱨ ᱡᱮᱢᱚᱱ ᱵᱟᱦᱟ ᱵᱚᱸᱜᱟ ᱨᱮ ᱟᱞᱮ ᱫᱚ ᱯᱟᱛᱟ ᱵᱚᱸᱜᱟ ᱵᱟᱦᱟ ᱨᱮᱜᱮ ᱞᱮ ᱪᱩᱠᱟᱹᱣᱟ ᱢᱤᱫᱴᱟᱹᱝ ᱟᱨᱟᱜ ᱥᱤᱢ ᱵᱚᱸᱜᱟ ᱠᱟᱛᱮ ᱤᱱᱟᱹ ᱦᱤᱞᱳᱜ ᱜᱮ ᱱᱟᱣᱟ ᱯᱷᱚᱞ ᱠᱚ ᱤᱱᱟᱹ ᱦᱤᱞᱳᱜ ᱵᱚᱸᱜᱟ ᱥᱟᱹᱛ ᱠᱟᱛᱮ ᱤᱱᱟᱹ ᱯᱚᱨᱮ ᱫᱚ ᱱᱟᱣᱟ ᱥᱟᱜᱮᱱ ᱯᱷᱚᱞ ᱠᱚᱞᱮ ᱡᱚᱢᱟ ᱚᱱᱠᱟᱜᱮ ᱟᱨ ᱦᱚᱸ ᱟᱨ ᱦᱚᱸ ᱢᱚᱬᱮ ᱥᱮᱨᱢᱟ ᱨᱮ ᱢᱟᱲᱟᱝ ᱠᱷᱚᱱ ᱡᱟᱦᱟᱸ ᱞᱮᱠᱟ ᱠᱚ ᱵᱚᱸᱜᱟ ᱟᱹᱜᱩ ᱠᱟᱜᱼᱟ ᱢᱚᱬᱮ ᱥᱮᱨᱢᱟ ᱨᱮ ᱜᱚᱲᱟ ᱵᱚᱸᱜᱟ ᱟᱨ ᱢᱚᱬᱮ ᱥᱮᱨᱢᱟ ᱢᱮᱭᱟᱫ ᱯᱮ ᱥᱮᱨᱢᱟ ᱨᱮᱫᱚ ᱴᱟᱺᱰᱤ ᱵᱚᱸᱜᱟ ᱢᱟᱲᱟᱝ ᱠᱷᱚᱱ ᱡᱟᱦᱟᱸ ᱞᱮᱠᱟ ᱠᱚ ᱵᱚᱸᱜᱟ ᱵᱳᱨᱳ ᱟᱹᱜᱩ ᱠᱟᱜᱼᱟ ᱦᱟᱯᱲᱟᱢ ᱠᱚ ᱚᱱᱠᱟᱜᱮ ᱱᱤᱛᱚᱜ ᱦᱚᱸ ᱟᱞᱮ ᱦᱚᱸ ᱞᱮ ᱵᱚᱸᱜᱟ ᱵᱳᱨᱳᱭᱮᱫ ᱜᱮᱭᱟ